ᱦᱳᱭ ᱤᱧ ᱡᱚᱭᱜᱷᱚᱱᱴᱟᱯᱩᱨ ᱠᱷᱚᱱ ᱥᱳᱢᱟᱭ ᱥᱚᱨᱮᱱ ᱞᱟᱹᱭᱮᱫ ᱟᱹᱧ ᱟᱨ ᱱᱚᱣᱟ ᱵᱳᱞᱮᱨᱳ ᱠᱚ ᱧᱟᱢᱚᱜ ᱟᱥᱮ ᱵᱟᱝᱟ ᱮᱥᱤ ᱨᱩᱢᱠᱚ ᱚᱱᱟ ᱮᱥᱤ ᱵᱟᱞᱟ ᱜᱟᱹᱰᱤ ᱠᱚ ᱧᱟᱢᱚᱜ ᱟᱥᱮ ᱵᱟᱝᱟ ᱟᱞᱮ ᱮᱭᱟᱭ ᱢᱟᱦᱟ ᱦᱤᱞᱳᱜ ᱨᱳᱵᱤᱵᱟᱨ ᱟᱞᱮ ᱮᱭᱟᱭ ᱦᱚᱲ ᱞᱮ ᱪᱟᱞᱟᱜᱼᱟ ᱞᱩᱜᱩᱼᱵᱩᱨᱩ ᱛᱮ ᱫᱟᱬᱟᱱ ᱟᱨ ᱚᱱᱟᱨᱮ ᱠᱤᱞᱳᱢᱤᱴᱟᱨ ᱦᱤᱥᱟᱹᱵ ᱥᱮ ᱪᱮᱫ ᱞᱮᱠᱟ ᱵᱷᱟᱲᱟ ᱯᱮ ᱤᱫᱤᱭᱟ ᱚᱱᱟᱜᱮ ᱠᱟᱹᱴᱤᱡ ᱞᱟᱹᱭ ᱟᱡᱚᱢ ᱟᱞᱮ ᱯᱮ ᱤᱱᱟᱹ ᱞᱟᱹᱭ ᱠᱟᱛᱮᱫ ᱜᱮ ᱢᱤᱫ ᱮᱭᱟᱭ ᱢᱟᱦᱟ ᱦᱤᱞᱳᱜ ᱞᱮ ᱪᱟᱞᱟᱜᱼᱟ ᱮᱱ ᱦᱤᱞᱳᱜ ᱞᱮ ᱛᱟᱦᱮᱱᱟ ᱫᱚᱥᱟᱨ ᱦᱤᱞᱳᱜ ᱚᱛᱮ ᱢᱟᱦᱟ ᱥᱳᱢᱵᱟᱨ ᱦᱤᱞᱳᱜ ᱞᱮ ᱨᱩᱣᱟᱹᱲᱟ